ᱱᱮᱛᱨᱟᱜ ᱫᱤᱱ ᱞᱮᱠᱟᱛᱮ ᱱᱟᱣᱟ ᱱᱟᱣᱟ ᱜᱮᱹᱢ ᱢᱮᱱᱛᱮᱫᱚ ᱢᱤᱫᱴᱟᱱ ᱪᱟᱹᱠᱤ ᱜᱚᱜᱚᱞ ᱠᱟᱱᱟ ᱟᱞᱟᱜᱽ ᱟᱞᱟᱜᱽ ᱨᱟᱡᱽᱡᱚ ᱨᱮ ᱚᱠᱟ ᱞᱮᱠᱟ ᱠᱚ ᱠᱷᱮᱹᱞ ᱠᱟᱱᱟ ᱥᱮᱫᱟᱭ ᱦᱤᱥᱟᱹᱵᱽᱛᱮ ᱯᱷᱩᱴᱵᱚᱞ ᱠᱨᱤᱠᱮᱹᱴ ᱵᱷᱚᱞᱤᱵᱚᱞ ᱦᱚᱠᱤ ᱚᱱᱟ ᱠᱚᱫᱚ ᱟᱹᱰᱤ ᱢᱟᱨᱮ ᱜᱮᱹᱢ ᱠᱟᱱᱟ ᱚᱱᱟ ᱠᱚᱫᱚ ᱱᱟᱥᱱᱮᱞ ᱜᱮᱹᱢ ᱨᱮ ᱦᱚᱸ ᱮᱞᱟᱣ ᱢᱮᱱᱟᱜᱼᱟ ᱢᱮᱱᱠᱷᱟᱱ ᱱᱮᱛᱟᱨ ᱜᱤᱫᱽᱨᱟᱹ ᱠᱚ ᱟᱹᱰᱤ ᱱᱟᱣᱟ ᱱᱟᱣᱟ ᱜᱮᱹᱢ ᱠᱷᱮᱹᱞ ᱠᱚ ᱮᱦᱚᱵ ᱠᱮᱫᱼᱟ ᱱᱟᱣᱟ ᱱᱟᱣᱟ ᱨᱟᱡᱽᱡᱚ ᱨᱮ ᱱᱟᱣᱟ ᱱᱟᱣᱟ ᱜᱮᱹᱢ ᱡᱮᱢᱚᱱ ᱥᱮᱫᱟᱭ ᱫᱚᱠᱚ ᱠᱷᱮᱹᱞᱟ ᱟᱹᱰᱤ ᱡᱷᱟᱲᱠᱷᱚᱸᱰ ᱨᱟᱡᱽᱡᱚ ᱨᱮ ᱪᱟᱞᱟᱜᱼᱟ ᱵᱤᱴᱴᱩ ᱢᱮᱱᱛᱮᱫ ᱠᱚ ᱢᱮᱛᱟᱜᱼᱟ ᱟᱹᱰᱤ ᱦᱩᱰᱤᱧ ᱦᱩᱰᱤᱧᱟ ᱢᱤᱫᱴᱟᱹᱱ ᱯᱞᱟᱥᱴᱤᱠ ᱟᱨ ᱠᱟᱯᱲᱟ ᱨᱮᱱᱟᱜ ᱜᱮᱱ ᱛᱮᱠᱚ ᱵᱮᱱᱟᱣᱟ ᱵᱚᱞ ᱠᱚ ᱵᱮᱱᱟᱣᱟ ᱟᱨ ᱚᱱᱟᱛᱮ ᱪᱟᱯᱟᱫ ᱪᱟᱯᱟᱫ ᱠᱚ ᱠᱷᱮᱹᱞᱟ ᱚᱱᱟ ᱜᱮᱹᱢ ᱫᱚᱠᱚ ᱢᱛᱟᱜᱼᱟ ᱵᱤᱴᱴᱩ ᱚᱱᱠᱟ ᱜᱮ ᱟᱨ ᱦᱚᱸ ᱟᱹᱰᱤ ᱜᱟᱱ ᱟᱹᱰᱤ ᱟᱭᱢᱟ ᱞᱮᱠᱟᱱ ᱜᱮᱹᱢ ᱠᱚ ᱢᱮᱱᱟᱜᱼᱟ ᱡᱟᱦᱟᱸ ᱫᱚ ᱟᱹᱰᱤ ᱱᱟᱣᱟ ᱱᱟᱣᱟ ᱜᱮᱹᱢ ᱠᱚ ᱠᱷᱮᱹᱞ ᱦᱚᱪᱚᱭᱮᱫᱼᱟ ᱩᱲᱤᱥᱥᱟ ᱨᱮᱫᱚ ᱪᱟᱹᱠᱤ ᱢᱮᱱᱛᱮ ᱢᱤᱫᱴᱟᱱ ᱜᱮᱹᱢ ᱮᱦᱚᱵ ᱟᱠᱟᱫᱟ ᱚᱱᱟ ᱜᱮᱹᱢ ᱫᱚ ᱢᱤᱫ ᱥᱮᱫ ᱠᱷᱚᱱ ᱢᱤᱫ ᱥᱮᱫ ᱠᱚ ᱪᱟᱯᱟᱫᱟ ᱟᱨ ᱢᱤᱫ ᱥᱮᱱ ᱠᱷᱚᱱᱟᱜ ᱠᱚ ᱫᱟᱞᱟ ᱚᱱᱠᱟ ᱠᱚ ᱠᱷᱮᱹᱞᱟ ᱵᱟᱨ ᱯᱮ ᱦᱚᱲ ᱢᱤᱫ ᱯᱟᱦᱴᱟ ᱠᱚ ᱛᱟᱦᱮᱱᱟ ᱟᱨ ᱢᱤᱫ ᱯᱟᱦᱴᱟ ᱵᱟᱨ ᱯᱮ ᱦᱚᱲ ᱠᱚ ᱛᱟᱦᱮᱱᱟ ᱚᱱᱟ ᱠᱚ ᱜᱩᱰᱟᱹᱣᱢᱟ ᱢᱤᱫᱴᱟᱝ ᱪᱚᱯᱯᱚᱞ ᱨᱮᱱᱟᱜ ᱚᱱᱟ ᱜᱟᱹᱲᱤᱡᱟᱠᱚ ᱵᱚᱞ ᱞᱮᱠᱟ ᱠᱚ ᱵᱮᱱᱟᱣᱟ ᱚᱱᱟ ᱜᱟᱹᱲᱤᱡ ᱠᱟᱛᱮᱫ ᱦᱟᱱᱛᱮ ᱱᱟᱛᱮ ᱠᱚ ᱪᱟᱯᱟᱫᱟ ᱟᱨ ᱠᱚ ᱫᱟᱞᱟ ᱚᱱᱟ ᱨᱮᱱᱟᱜ ᱫᱚᱠᱚ ᱧᱩᱛᱩᱢ ᱟᱠᱟᱜᱼᱟ ᱪᱟᱹᱠᱤ ᱚᱱᱠᱟ ᱜᱮ ᱱᱮᱛᱟᱨ ᱟᱹᱰᱤ ᱟᱭᱢᱟ ᱟᱭᱢᱟ ᱜᱮᱹᱢ ᱠᱚ ᱵᱮᱱᱟᱣ ᱤᱫᱤᱭᱮᱫᱼᱟ ᱵᱮᱱᱟᱣ ᱤᱫᱤᱭᱮᱫᱼᱟᱠᱚ ᱟᱨ ᱠᱚ ᱠᱷᱮᱹᱞ ᱠᱟᱱᱟ